ᱦᱮᱸ ᱦᱮᱸ ᱤᱧ ᱥᱟᱶᱛᱟ ᱥᱩᱥᱟᱹ ᱨᱤᱭᱟᱹᱜᱮ

ᱟᱪᱪᱷᱟ ᱦᱮᱸ ᱦᱮᱸ ᱞᱟᱹᱭ ᱛᱟᱵᱚᱱ ᱢᱮ ᱟᱪᱪᱷᱟ ᱦᱮᱸ ᱦᱮᱸ ᱧᱩᱛᱩᱢᱟᱱ ᱦᱚᱲ ᱢᱮᱱᱟᱜ ᱟᱠᱟᱫ ᱠᱚᱣᱟ ᱟᱨ ᱱᱚᱰᱮ ᱥᱩᱥᱟᱹᱨᱤᱭᱟᱹ ᱦᱚᱸ ᱢᱮᱱᱟᱜ ᱟᱠᱟᱫ ᱠᱚᱣᱟ ᱟᱭᱢᱟ ᱦᱚᱲ ᱜᱮ ᱱᱚᱰᱮ ᱱᱚᱣᱟ ᱡᱷᱟᱲᱜᱨᱟᱢ ᱱᱚᱣᱟ ᱯᱚᱪᱷᱤᱢ ᱵᱟᱝᱞᱟ ᱨᱮᱜᱮ ᱟᱭᱢᱟ ᱦᱚᱲ ᱦᱮᱱᱟᱜ ᱟᱠᱟᱫ ᱠᱚᱣᱟ ᱡᱮᱢᱚᱱ ᱱᱚᱰᱮ ᱡᱩᱫᱤᱢ ᱞᱟᱹᱭᱟ ᱥᱟᱫᱷᱩ ᱨᱟᱢ ᱪᱟᱸᱫᱽ ᱢᱩᱨᱢᱩ ᱩᱱᱤᱭᱟᱜ ᱡᱟᱦᱟᱸ ᱮᱱᱮᱢ ᱟᱹᱰᱤ ᱜᱮ ᱮᱱᱮᱢ ᱦᱮᱱᱟᱜ ᱛᱟᱭᱟ ᱱᱚᱰᱮ ᱩᱱᱤ ᱡᱟᱦᱟᱸ ᱯᱩᱛᱷᱤ ᱠᱚ ᱚᱞ ᱟᱠᱟᱫᱟᱭ ᱡᱟᱦᱟᱸ ᱡᱟᱦᱟᱸ ᱯᱩᱛᱷᱤ ᱠᱚ ᱛᱮᱦᱮᱧ ᱡᱟᱦᱟᱸ ᱞᱤᱴᱟᱹ ᱜᱚᱸᱰᱮᱛ ᱚ ᱚᱱᱟ ᱥᱟᱶ ᱥᱟᱶᱛᱮ ᱟᱭᱢᱟᱜᱮ ᱚᱞ ᱟᱠᱟᱫᱟᱭ ᱱᱚᱰᱮ ᱯᱳᱭᱞᱳ ᱱᱩᱭ ᱚᱱᱟ ᱥᱟᱹᱨᱤ ᱫᱷᱚᱨᱚᱢ ᱠᱟᱛᱷᱟ ᱦᱚᱸ ᱱᱚᱰᱮ ᱟᱡᱜᱮᱭ ᱞᱟᱹᱭ ᱞᱮᱫᱟ ᱚᱱᱟ ᱥᱟᱶᱛᱮ ᱟᱨᱦᱚᱸ ᱱᱚᱰᱮ ᱧᱩᱛᱩᱢᱟᱱ ᱱᱟᱭᱠᱮ ᱢᱚᱝᱜᱚᱞ ᱪᱚᱱᱫᱨᱚ ᱥᱚᱨᱮᱱ ᱛᱩᱲᱠᱩ ᱞᱩᱢᱟᱹᱝ ᱡᱟᱦᱟᱸᱭ ᱠᱚ ᱢᱮᱛᱟᱭ ᱠᱟᱱᱟ ᱩᱱᱤ ᱦᱚᱸ ᱱᱚᱰᱮ ᱨᱮᱱ ᱜᱮ ᱠᱟᱱᱟᱭ ᱣᱮᱥᱴ ᱵᱮᱝᱜᱚᱞ ᱨᱮᱱᱤᱡ ᱜᱮ ᱟᱹᱰᱤ ᱧᱩᱛᱩᱢᱟᱱ ᱦᱚᱲ ᱚᱱᱟ ᱥᱟᱶᱛᱮ ᱟᱭᱢᱟ ᱦᱚᱲ ᱜᱮ ᱢᱮᱱᱟᱜ ᱟᱠᱟᱫ ᱠᱚᱣᱟ ᱱᱚᱰᱮ ᱥᱟᱨᱚᱫᱟ ᱯᱨᱚᱥᱟᱫ ᱠᱤᱥᱠᱩ ᱛᱟᱯᱚᱨᱮ ᱱᱚᱰᱮ ᱥᱩᱯᱨᱚᱠᱟᱥ ᱢᱩᱨᱢᱩ ᱟᱨ ᱱᱚᱝᱠᱟᱱ ᱟᱭᱢᱟ ᱦᱚᱲ ᱜᱮ ᱱᱚᱰᱮ ᱧᱩᱛᱩᱢᱟᱱ ᱦᱚᱲ ᱢᱮᱱᱟᱜ ᱟᱠᱟᱫ ᱠᱚᱣᱟ ᱱᱚᱣᱟ ᱟᱵᱚ ᱯᱚᱪᱷᱤᱢ ᱵᱟᱝᱞᱟ ᱨᱮ ᱥᱮ ᱟᱵᱚ ᱱᱚᱣᱟ ᱯᱚᱪᱷᱤᱢ ᱵᱟᱝᱞᱟ ᱦᱚᱱᱚᱛ ᱨᱮ ᱮ ᱯᱚᱱᱚᱛ ᱨᱮ ᱟᱭᱢᱟ ᱦᱚᱲ ᱜᱮ ᱢᱮᱱᱟᱜ ᱟᱠᱟᱫ ᱠᱚᱣᱟ ᱟᱨ ᱡᱟᱦᱟᱱᱟᱜ ᱦᱮᱸ ᱦᱮᱸ ᱦᱮᱸ ᱱᱚᱰᱮ ᱯᱟᱨᱜᱟᱱᱟ ᱠᱚᱦᱚᱸ ᱱᱚᱰᱮ ᱟᱹᱰᱤ ᱧᱩᱛᱩᱢᱟᱱ ᱦᱚᱲ ᱢᱮᱱᱟᱜ ᱟᱠᱟᱫ ᱠᱚᱣᱟ ᱱᱚᱰᱮ ᱟᱵᱚ ᱵᱚᱱ ᱵᱟᱲᱟᱭ ᱜᱮᱭᱟ ᱡᱮ ᱯᱟᱹᱭᱞᱟᱹ ᱡᱟᱦᱟᱸ ᱧᱩᱛᱩᱢᱟᱱ ᱱᱚᱰᱮ ᱦᱚᱲ ᱛᱟᱦᱮᱸ ᱠᱟᱱᱟᱭ ᱡᱟᱦᱟᱸᱭ ᱫᱚ ᱢᱟᱺᱡᱷᱤ ᱢᱟᱰᱣᱟ ᱨᱮᱱ ᱩᱱᱤ ᱡᱟᱦᱟᱸᱭ ᱫᱤᱥᱚᱢ ᱢᱟᱺᱡᱷᱤ ᱠᱚ ᱢᱮᱛᱟᱭ ᱠᱟᱱ ᱛᱟᱦᱮᱜᱼᱟ ᱢᱚᱦᱮᱱᱫᱨᱚᱱᱟᱛᱷ ᱢᱚᱦᱮᱱᱫᱨᱚᱱᱟᱛᱷ ᱥᱚᱨᱮᱱ ᱢᱚᱦᱮᱱᱫᱨᱚᱱᱟᱛᱷ ᱦᱮᱢᱵᱨᱚᱢ ᱛᱚ ᱢᱚᱦᱮᱱᱫᱨᱚᱱᱟᱛᱷ ᱦᱮᱢᱵᱨᱚᱢᱟᱜ ᱱᱚᱰᱮ ᱟᱹᱰᱤ ᱮᱱᱮᱢ ᱦᱮᱱᱟᱜ ᱛᱟᱭᱟ ᱯᱟᱹᱭᱞᱟᱹ ᱡᱟᱦᱟᱸ ᱚᱱᱟ ᱥᱟᱶᱛᱟ ᱨᱮᱱᱟᱜ ᱡᱟᱦᱟᱸ ᱢᱟᱺᱡᱷᱤ ᱢᱟᱰᱣᱟ ᱵᱮᱨᱮᱫ ᱞᱮᱫᱟ ᱚᱱᱟ ᱢᱟᱺᱡᱷᱤ ᱢᱟᱰᱣᱟ ᱨᱮᱱ ᱯᱳᱭᱞᱳ ᱫᱤᱥᱚᱢ ᱢᱟᱺᱡᱷᱤ ᱞᱮᱠᱟᱛᱮ ᱪᱷᱟᱹᱴᱭᱟᱹᱨ ᱞᱮᱱᱟ ᱚᱱᱟ ᱯᱚᱨᱮ ᱫᱤᱥᱚᱢ ᱢᱟᱺᱡᱷᱤ ᱞᱮᱠᱟᱛᱮ ᱱᱤᱛᱟᱱᱚᱱᱫᱚ ᱦᱮᱢᱵᱨᱚᱢ ᱦᱚᱸ ᱛᱟᱦᱮᱸ ᱠᱟᱱ ᱜᱮᱭᱟᱭ ᱚᱱᱟ ᱥᱟᱶᱛᱮ ᱱᱤᱛᱚᱜ ᱟᱨᱦᱚᱸ ᱯᱟᱨᱜᱟᱱᱟ ᱵᱟᱵᱟ ᱠᱚ ᱦᱮᱱᱟᱜ ᱠᱚᱣᱟ ᱯᱚᱪᱷᱤᱢ ᱵᱟᱝᱞᱟᱨᱮ ᱛᱮᱦᱮᱧ ᱡᱩᱫᱤᱢ ᱞᱟᱹᱭᱟ ᱵᱟᱫᱚᱞ ᱠᱤᱥᱠᱩ ᱦᱚᱸ ᱱᱚᱰᱮ ᱦᱮᱱᱟᱜ ᱟᱠᱟᱫᱮᱭᱟ ᱚᱱᱟ ᱥᱟᱶᱛᱮ ᱟᱨᱦᱚᱸ ᱢᱮᱱᱟᱜ ᱟᱠᱟᱫ ᱠᱚᱣᱟ ᱱᱤᱛᱚᱜ ᱦᱮᱱᱟᱭᱟ ᱥᱩᱠᱪᱟᱸᱫ ᱥᱚᱨᱮᱱ ᱟᱨ ᱱᱚᱰᱮ ᱢᱮᱱᱟᱜ ᱟᱠᱟᱫᱮᱭᱟ ᱱᱤᱛᱚᱜ ᱯᱚᱱᱚᱛ ᱯᱟᱨᱜᱟᱱᱟ ᱞᱮᱠᱟᱛᱮ ᱵᱚᱫᱽᱫᱚᱱᱟᱛᱷ ᱦᱟᱸᱥᱫᱟᱜ ᱱᱚᱝᱠᱟᱱ ᱟᱭᱢᱟ ᱦᱚᱲᱜᱮ ᱢᱮᱱᱟᱜ ᱟᱠᱟᱫ ᱠᱚᱣᱟ ᱱᱚᱣᱟ ᱤᱭᱟᱹ ᱠᱚᱨᱮᱫ ᱥᱩᱨ ᱥᱩᱯᱩᱨ ᱨᱮ ᱚᱱᱟ ᱥᱟᱶᱛᱮ ᱱᱚᱣᱟ ᱟᱵᱚᱣᱟᱜ ᱯᱚᱪᱷᱤᱢ ᱵᱟᱝᱞᱟ ᱯᱚᱱᱚᱛ ᱠᱚᱨᱮᱫ ᱥᱮ ᱡᱷᱟᱲᱜᱨᱟᱢ ᱦᱚᱱᱚᱛ ᱠᱚᱨᱮ ᱦᱚᱸ ᱢᱮᱱᱟᱜ ᱟᱠᱟᱫ ᱠᱚᱣᱟ ᱱᱚᱰᱮ ᱟᱨᱢᱤᱫ ᱴᱮᱱ ᱢᱟᱨᱮ ᱢᱟᱨᱜᱟᱱᱟ ᱦᱮᱱᱟᱜ ᱦᱮᱱᱟᱭᱟ ᱡᱮᱢᱚᱱ ᱱᱚᱰᱮ ᱱᱩᱭ ᱥᱟᱢᱪᱚᱨᱚᱱ ᱢᱟᱹᱱᱰᱤ ᱛᱟᱦᱮᱸ ᱠᱟᱱᱟᱭ ᱚᱱᱠᱟ ᱥᱟᱶᱛᱮ ᱟᱨᱚ ᱟᱭᱢᱟ ᱜᱮ ᱢᱮᱱᱟᱜ ᱟᱠᱟᱫ ᱠᱚᱣᱟ ᱱᱚᱰᱮ ᱱᱩᱠᱩ ᱯᱟᱨᱜᱟᱱᱟ ᱵᱟᱵᱟ ᱠᱚᱫᱚ

ᱦᱮᱸ ᱮᱢ ᱮᱞ ᱮ ᱟᱵᱚ ᱱᱚᱰᱮ ᱯᱚᱪᱷᱤᱢ ᱵᱟᱝᱞᱟ ᱨᱮ ᱮᱢ ᱮᱞ ᱮ ᱞᱮᱠᱟᱛᱮ ᱯᱳᱭᱞᱳ ᱞᱟᱹᱭᱜᱟᱱᱚᱜᱼᱟ ᱥᱟᱱᱛᱟᱲ ᱠᱚ ᱢᱩᱫᱽᱨᱮ ᱯᱳᱭᱞᱳ ᱮᱢ ᱮᱞ ᱮ ᱫᱚ ᱡᱟᱦᱟᱸ ᱫᱚ ᱵᱷᱟᱨᱚᱛ ᱯᱷᱩᱨᱜᱟᱹᱞ ᱠᱟᱛᱮᱫ ᱡᱟᱦᱟᱸ ᱯᱳᱭᱞᱳ ᱱᱚᱣᱟ ᱵᱟᱪᱷᱟᱱᱟᱣ ᱡᱟᱦᱟᱸ ᱮᱢ ᱮᱞ ᱮ ᱵᱟᱪᱷᱟᱱᱟᱣ ᱦᱩᱭᱞᱮᱱᱟ ᱚᱱᱟ ᱨᱮ ᱡᱟᱦᱟᱸ ᱩᱱᱤᱥᱚ ᱵᱟᱦᱟᱱᱱᱚ ᱥᱟᱞ ᱨᱮ ᱠᱷᱚᱱ ᱡᱟᱦᱟᱸᱭ ᱛᱤᱜᱩ ᱛᱤᱜᱩ ᱞᱮᱱᱟᱭ ᱩᱱᱤ ᱫᱚ ᱱᱩᱭ ᱱᱟᱭᱠᱮ ᱢᱚᱝᱜᱚᱞ ᱪᱚᱱᱫᱨᱚ ᱥᱚᱨᱮᱱ ᱚᱱᱠᱟ ᱞᱮᱠᱟᱛᱮ ᱟᱨᱦᱚᱸ ᱮᱢ ᱮᱞ ᱮ ᱠᱚ ᱛᱟᱦᱮᱸ ᱠᱟᱱᱟ ᱛᱮᱱ ᱨᱩᱯᱪᱟᱸᱫ ᱢᱩᱨᱢᱩ ᱛᱟ ᱯᱚᱨ ᱩᱯᱮᱱ ᱠᱤᱥᱠᱩ ᱛᱟᱨᱯᱚᱨᱮ ᱱᱩᱠᱩ ᱱᱚᱰᱮ ᱛᱟᱦᱮᱸ ᱠᱟᱱᱟᱭ ᱱᱚᱨᱮᱱ ᱦᱟᱸᱥᱫᱟᱜ ᱟᱨ ᱢᱤᱫᱴᱟᱝ ᱱᱩᱭ ᱡᱟᱦᱟᱸ ᱱᱚᱨᱮᱱ ᱦᱟᱸᱥᱫᱟᱜ ᱱᱚᱨᱮᱱ ᱦᱟᱸᱥᱫᱟᱜ ᱫᱚ ᱥᱟᱱᱛᱟᱲ ᱠᱚᱣᱟ ᱟᱹᱰᱤ ᱥᱟᱱᱛᱟᱲᱟᱜ ᱡᱟᱦᱟᱸ ᱱᱚᱣᱟ ᱞᱟᱹᱭ ᱞᱟᱠᱪᱟᱨ ᱟᱹᱨᱤ ᱪᱟᱹᱞᱤ ᱪᱮᱛᱟᱱ ᱨᱮᱥᱮ ᱥᱟᱱᱛᱟᱲ ᱠᱚᱭᱤᱡ ᱢᱟᱹᱥᱭᱟᱹ ᱦᱚᱸ ᱠᱟᱱᱟᱭ ᱞᱟᱹᱭ ᱜᱟᱱᱚᱜᱼᱟ ᱱᱩᱭ ᱦᱚᱸ ᱟᱹᱰᱤ ᱢᱤᱫᱴᱟᱹᱝ ᱟᱹᱰᱤ ᱫᱟᱢᱟᱱᱟᱱ ᱜᱚᱝᱠᱮ ᱠᱟᱱ ᱛᱟᱦᱮᱜᱼᱟ ᱮᱢᱮᱞᱮ ᱜᱚᱝᱠᱮ ᱛᱟᱦᱮᱸ ᱠᱟᱱᱟᱭ ᱱᱩᱭ ᱱᱚᱨᱮᱱ ᱦᱟᱸᱥᱫᱟᱜ ᱟᱨ ᱚᱱᱟ ᱯᱚᱨᱮ ᱱᱚᱨᱮᱱ ᱦᱟᱸᱥᱫᱟ ᱨᱮᱱ ᱜᱮ ᱡᱟᱦᱟᱸᱭ ᱮᱨᱟ ᱛᱟᱦᱮᱭᱮᱱᱟ ᱩᱱᱤ ᱪᱩᱱᱤᱵᱟᱞᱟ ᱦᱟᱸᱥᱫ ᱩᱱᱤ ᱦᱚᱸ ᱮᱢᱮᱞᱮᱭ ᱛᱟᱦᱮᱸ ᱠᱟᱱᱟᱭ ᱛᱟᱯᱚᱨᱮ ᱚᱱᱟ ᱛᱟᱭᱱᱚᱢ ᱨᱮ ᱫᱤᱵᱟᱠᱚᱨ ᱦᱟᱸᱥᱫᱟᱜ ᱚᱱᱟ ᱛᱟᱭᱱᱚᱢ ᱟᱨᱦᱚᱸ ᱱᱚᱰᱮ ᱫᱟᱠᱷᱤᱱ ᱢᱩᱨᱢᱩ ᱱᱩᱠᱩ ᱠᱚᱦᱚᱸ ᱠᱚ ᱛᱟᱦᱮᱸ ᱞᱮᱱᱟ ᱟᱨ ᱱᱤᱛᱚᱜ ᱫᱚ ᱟᱨᱚ ᱡᱟᱦᱟᱭ ᱮᱢᱮᱞᱮᱭ ᱛᱟᱦᱮᱸ ᱠᱟᱱᱟᱭ ᱨᱤᱥᱮᱱᱴ ᱜᱮ ᱡᱟᱦᱟᱭ ᱠᱷᱚᱜᱮᱱ ᱵᱟᱥᱠᱮ ᱚᱱᱟ ᱥᱟᱶᱛᱮ ᱱᱤᱛᱚᱜ ᱫᱚ ᱱᱤᱛᱤᱜ ᱵᱚᱨᱛᱚᱢᱟᱱ ᱦᱮᱱᱟᱭᱟ ᱫᱮᱵᱽᱱᱟᱛᱷ ᱦᱟᱸᱥᱫᱟ ᱟᱨ ᱮᱢᱮᱞᱮ ᱦᱮᱱᱟᱭᱟ ᱱᱤᱛᱚᱜ ᱱᱚᱣᱟ ᱡᱷᱟᱲᱜᱨᱟᱢ ᱡᱮᱞᱟ ᱨᱮᱜᱮ ᱱᱤᱛᱚᱜ ᱫᱚ ᱧᱩᱛᱩᱢᱟᱱ ᱡᱟᱦᱟᱸᱭ ᱮᱢᱮᱞᱮ ᱵᱤᱨᱵᱟᱦᱟ ᱦᱟᱸᱥᱫᱟ ᱱᱤᱛᱚᱜ ᱫᱚ ᱩᱱᱤ ᱫᱚ ᱢᱚᱱᱛᱨᱤ ᱦᱚᱸ ᱠᱟᱱᱟᱭ ᱱᱤᱛᱚᱜ ᱫᱚ ᱵᱤᱨ ᱢᱚᱱᱛᱨᱤ ᱭᱟᱠᱟᱫᱮᱭᱟᱠᱚ ᱵᱷᱟᱨ ᱯᱨᱟᱵᱛᱚ ᱯᱩᱨᱟᱹ ᱫᱟᱭᱤᱛᱚ ᱠᱚ ᱮᱢ ᱟᱠᱟᱫᱮᱭᱟ ᱩᱱᱤ ᱢᱚᱱᱛᱨᱤ ᱦᱚᱸ ᱢᱮᱱᱟᱭᱟ ᱮ ᱱᱚᱣᱟ ᱠᱚᱜᱮ ᱟᱨ ᱱᱩᱠᱩ ᱮᱢᱮᱞᱮ ᱠᱚᱫᱚ ᱦᱮᱸ ᱦᱮᱸ ᱴᱷᱤᱠ ᱜᱮᱭᱟ ᱦᱮᱸ ᱡᱚᱦᱟᱨ ᱜᱮ